ᱦᱮᱞᱳ ᱦᱮᱸ ᱦᱮᱸ ᱦᱮᱸ ᱦᱮᱸ ᱞᱟᱹᱭ ᱢᱮ ᱦᱮᱸ ᱤᱧ ᱫᱚ ᱤᱥᱤᱱ ᱦᱚᱲ ᱠᱟᱹᱱᱟᱹᱧ ᱚᱻ ᱟᱞᱮ ᱫᱚ ᱯᱩᱨᱩᱞᱤᱭᱟᱹ ᱡᱮᱞᱟ ᱨᱮᱫᱚ ᱯᱤᱴᱷᱟᱹ ᱠᱚ ᱟᱨ ᱞᱮᱴᱚ ᱠᱚ ᱥᱮ ᱨᱚᱠᱚᱡ ᱠᱚᱞᱮ ᱦᱟᱞᱟᱝ ᱟᱹᱜᱩ ᱠᱚᱣᱟ ᱡᱷᱤᱱᱩᱠ ᱠᱚᱞᱮ ᱦᱟᱞᱟᱝ ᱟᱹᱜᱩ ᱠᱚᱣᱟ ᱩᱱᱠᱩ ᱠᱚᱞᱮ ᱞᱮᱴᱚ ᱠᱚᱣᱟ ᱡᱚᱢ ᱠᱚᱣᱟᱞᱮ ᱟᱨ ᱡᱤᱞ ᱯᱤᱴᱷᱟᱹ ᱠᱚ ᱥᱩᱠᱨᱤ ᱡᱤᱞ ᱟᱨ ᱯᱳᱞᱴᱤ ᱡᱤᱞ ᱥᱤᱢ ᱡᱤᱞ ᱦᱚᱸ ᱟᱨ ᱠᱩᱞᱟᱹᱭ ᱠᱚᱞᱮ ᱜᱚᱡ ᱟᱹᱜᱩ ᱠᱚᱣᱟ ᱩᱱᱠᱩ ᱠᱚᱦᱚᱸᱞᱮ ᱯᱤᱴᱷᱟᱹ ᱠᱚᱣᱟ ᱞᱮᱴᱚ ᱠᱚᱣᱟ ᱥᱚᱲᱮ ᱠᱚᱣᱟᱞᱮ ᱡᱚᱛᱚ ᱨᱚᱠᱚᱢ ᱠᱚᱣᱟᱞᱮ ᱰᱩᱸᱵᱩᱜ ᱠᱚᱦᱚᱸᱞᱮ ᱯᱤᱴᱷᱟᱹᱭ ᱜᱮᱭᱟ ᱥᱚᱨᱦᱟᱭ ᱵᱟᱦᱟ ᱟᱨ ᱢᱟᱜᱽ ᱢᱚᱬᱮ ᱟᱨ ᱥᱟᱦᱟ ᱞᱩᱸᱰᱟᱹ ᱰᱩᱸᱵᱩᱜ ᱯᱤᱴᱷᱟᱹ ᱛᱮᱞᱮ ᱚᱱᱟ ᱵᱩᱴ ᱠᱚᱨᱮᱱᱟᱜ ᱟᱞᱩ ᱠᱚᱨᱮᱱᱟᱜ ᱡᱟᱦᱟᱸᱭ ᱜᱮ ᱡᱟᱦᱟᱸᱞᱮᱠᱟ ᱦᱚᱛᱚᱫ ᱠᱚᱨᱮᱱᱟᱜ ᱢᱟᱞᱦᱟᱱ ᱠᱚᱨᱮᱱᱟᱜ ᱡᱚᱛᱚ ᱠᱚᱨᱮᱱᱟᱜ ᱰᱩᱸᱵᱩᱜ ᱯᱤᱴᱷᱟᱹᱭᱟᱞᱮ ᱟᱨ ᱥᱚᱨᱦᱟᱭ ᱨᱮᱫᱚ ᱯᱟᱛᱲᱟ ᱯᱤᱴᱷᱟᱹ ᱡᱤᱞ ᱯᱤᱴᱷᱟᱹᱭᱟᱞᱮ ᱚᱱᱟ ᱥᱩᱠᱨᱤ ᱡᱤᱞ ᱠᱚ ᱥᱩᱠᱨᱤ ᱡᱤᱞ ᱟᱨ ᱥᱤᱢ ᱡᱤᱞ ᱠᱚ ᱥᱤᱢ ᱠᱚᱞᱮ ᱜᱚᱡ ᱠᱚᱣᱟ ᱟᱨ ᱵᱟᱦᱟ ᱨᱮᱦᱚᱸ ᱵᱟᱦᱟ ᱨᱮᱦᱚᱸᱞᱮ ᱤᱭᱟᱹ ᱡᱤᱞ ᱯᱤᱴᱷᱟᱹᱭᱟ ᱟᱨ ᱢᱚᱠᱚᱨ ᱨᱮᱫᱚᱞᱮ ᱤᱭᱟᱹᱭᱟ ᱜᱩᱲ ᱯᱤᱴᱷᱟᱹ ᱠᱚ ᱩᱸᱫᱷᱤ ᱯᱤᱴᱷᱟᱹ ᱠᱚ ᱵᱚᱠᱟ ᱯᱤᱴᱷᱟᱹ ᱡᱟᱦᱟᱸ ᱠᱚ ᱢᱮᱛᱟᱜ ᱠᱟᱱ ᱚᱱᱟ ᱠᱚᱜᱮ ᱯᱤᱴᱷᱟᱹᱭᱟᱞᱮ ᱫᱩᱞ ᱯᱤᱴᱷᱟᱹᱭᱟᱞᱮ ᱦᱮᱸ ᱵᱷᱟᱹᱜᱤ ᱜᱮᱞᱮ ᱤᱥᱤᱱᱟ ᱚᱱᱠᱟ ᱢᱚᱴᱟᱢᱩᱴᱤ